ᱤᱧ ᱡᱟᱦᱟᱸ ᱥᱮᱡ ᱫᱟᱬᱟᱱ ᱚᱠᱛᱚ ᱪᱟᱞᱟᱜ ᱥᱳᱢᱚᱭ ᱨᱮ ᱤᱧ ᱥᱟᱶᱛᱮ ᱴᱟᱠᱟ ᱯᱩᱭᱥᱟᱹ ᱟᱨ ᱠᱤᱪᱨᱤᱡ ᱟᱨ ᱡᱚᱢᱟᱜ ᱟᱨ ᱫᱟᱜ ᱵᱚᱛᱚᱞᱤᱧ ᱥᱚᱸᱜᱮ ᱛᱚᱨᱟᱭᱟ ᱡᱟᱛᱮ ᱡᱟᱦᱟᱸ ᱞᱮᱠᱟ ᱮᱴᱠᱮᱴᱚᱬᱮ ᱨᱮ ᱵᱟᱹᱧ ᱯᱟᱲᱟᱜ ᱰᱟᱦᱟᱨ ᱠᱚᱨᱮ ᱚᱱᱟᱛᱮ ᱫᱟᱬᱟᱱ ᱚᱠᱛᱚ ᱨᱮ ᱡᱟᱦᱟᱸ ᱥᱮᱫ ᱪᱟᱞᱟᱜ ᱥᱳᱢᱚᱭ ᱫᱚ ᱴᱟᱠᱟ ᱯᱚᱭᱥᱟ ᱥᱮ ᱡᱚᱢᱟᱜ ᱠᱚ ᱡᱟᱹᱲᱩᱲᱟ ᱚᱱᱟᱛᱮ ᱪᱟᱞᱟᱜ ᱥᱩᱢᱟᱹᱭ ᱫᱚ ᱱᱤᱭᱟᱹ ᱠᱚᱫᱚ ᱫᱟᱬᱟ ᱩᱰᱩᱝᱚᱜ ᱥᱩᱢᱟᱹᱭ ᱨᱮ ᱫᱟᱬᱟᱱ ᱚᱠᱛᱚ ᱨᱮ ᱱᱤᱭᱟᱹ ᱠᱚ ᱤᱫᱤ ᱥᱟᱶ ᱱᱤᱡᱮᱨ ᱥᱟᱶᱛᱮ ᱫᱚᱦᱚᱭ ᱦᱩᱭᱩᱜᱼᱟ

ᱦᱚᱨ ᱵᱤᱨ ᱨᱮ ᱰᱟᱦᱟᱨ ᱨᱮ ᱡᱟᱦᱟᱸ ᱞᱮᱠᱟ ᱠᱳᱱᱳ ᱮᱴᱠᱮᱴᱚᱬᱮ ᱨᱮ ᱵᱟᱹᱧ ᱯᱟᱲᱟᱜᱼᱟ

ᱨᱮᱸᱜᱮᱡ ᱞᱮᱱᱠᱷᱟᱡ ᱡᱟᱛᱮ ᱡᱚᱢᱟᱜ ᱥᱮ ᱫᱟᱜ ᱵᱚᱛᱚᱞ ᱞᱟᱜᱟᱜᱼᱟ ᱚᱱᱟᱛᱮ ᱡᱚᱢᱟᱜ ᱠᱚ ᱥᱮ ᱠᱚᱱᱚ ᱵᱤᱯᱚᱫ ᱟᱯᱚᱫ ᱨᱮᱢ ᱯᱟᱲᱟᱣ ᱞᱮᱱᱠᱷᱟᱡ ᱴᱟᱠᱟ ᱯᱚᱭᱥᱟ ᱫᱚ ᱡᱟᱹᱨᱩᱲᱟ ᱚᱱᱟ ᱤᱭᱟᱹᱛᱮ ᱫᱟᱬᱟᱱ ᱚᱠᱛᱚ ᱨᱮᱫᱚ ᱱᱤᱭᱟᱹ ᱠᱚᱫᱚ ᱚᱵᱚᱥᱥᱳᱭ ᱱᱤᱡᱮᱨ ᱴᱷᱮᱡ ᱵᱚᱱ ᱫᱚᱦᱚᱭᱟ ᱟᱨ ᱚᱱᱟ ᱠᱚ ᱫᱤᱥᱟᱹ ᱠᱟᱛᱮᱫ ᱡᱟᱛᱮ ᱵᱚᱱ ᱡᱟᱦᱟᱸ ᱥᱮᱫ ᱫᱟᱬᱟᱱ ᱥᱚᱢᱚᱭ ᱵᱚᱱ ᱩᱰᱩᱝᱚᱜ ᱚᱱᱟᱛᱮ ᱱᱤᱭᱟᱹ ᱠᱚᱫᱚ ᱡᱟᱹᱨᱩᱲ ᱜᱮᱭᱟ